ᱱᱤᱛᱚᱜ ᱟᱭᱢᱟᱜᱟᱱ ᱡᱚᱛᱚ ᱵᱮᱝᱠ ᱨᱮ ᱤᱱᱴᱟᱨᱱᱮᱹᱴ ᱩᱯᱚᱞᱚᱵᱫᱷ ᱢᱮᱱᱟᱜᱼᱟ ᱤᱱᱴᱟᱨᱱᱮᱹᱴ ᱛᱮᱜᱮ ᱟᱭᱢᱟᱜᱟᱱ ᱠᱟᱹᱢᱤ ᱟᱞᱜᱟ ᱛᱮ ᱦᱩᱭᱩᱜ ᱠᱟᱱᱟ ᱟᱨ ᱱᱚᱣᱟ ᱡᱚᱛᱚ ᱦᱚᱲ ᱞᱟᱹᱜᱤᱫ ᱟᱹᱰᱤ ᱥᱩᱵᱤᱫᱷᱟ ᱜᱮ ᱠᱟᱱᱟ ᱵᱮᱝᱠ ᱨᱮ ᱤᱱᱴᱟᱨᱱᱮᱹᱴ ᱫᱚ ᱟᱹᱰᱤᱜᱮ ᱡᱩᱨᱩᱨᱤ ᱜᱮᱭᱟ ᱤᱱᱴᱟᱨᱱᱮᱹᱴ ᱵᱟᱭ ᱛᱟᱦᱮᱱ ᱠᱷᱟᱱ ᱠᱟᱹᱢᱤ ᱦᱚᱸ ᱞᱚᱜᱚᱱ ᱞᱚᱜᱚᱱ ᱵᱟᱭ ᱞᱟᱦᱟᱜᱼᱟ ᱟᱨ ᱤᱱᱴᱟᱨᱱᱮᱹᱴ ᱛᱮᱜᱮ ᱵᱮᱝᱠ ᱨᱮ ᱪᱟᱞᱟᱣ ᱠᱟᱛᱮᱫ ᱠᱟᱹᱣᱰᱤ ᱚᱰᱚᱠ ᱵᱟᱝ ᱫᱚᱨᱠᱟᱨ ᱠᱟᱱᱟ ᱠᱤ ᱟᱢ ᱚᱲᱟᱜ ᱨᱮ ᱫᱩᱲᱩᱵ ᱠᱟᱛᱮᱫ ᱦᱚᱸ ᱠᱟᱹᱣᱰᱤᱢ ᱧᱟᱢ ᱫᱟᱲᱮᱭᱟᱜᱼᱟ ᱟᱨ ᱱᱚᱣᱟ ᱤᱱᱴᱟᱨᱱᱮᱹᱴ ᱛᱮᱜᱮ ᱟᱭᱢᱟ ᱞᱮᱠᱟᱱ ᱵᱮᱝᱠ ᱨᱮᱱᱟᱜ ᱠᱟᱹᱢᱤ ᱦᱚᱸ ᱟᱨᱥᱟᱱᱚᱜ ᱠᱟᱱᱟ ᱟᱨ ᱵᱮᱝᱠ ᱨᱮ ᱤᱱᱴᱟᱨᱱᱮᱹᱴ ᱵᱟᱭ ᱛᱟᱦᱮᱱ ᱠᱷᱟᱱ ᱦᱚᱲ ᱠᱚ ᱟᱹᱰᱤ ᱡᱳᱨ ᱠᱚ ᱠᱚᱥᱴᱚᱜᱼᱟ ᱠᱤ ᱵᱮᱝᱠ ᱨᱮ ᱪᱟᱞᱟᱣ ᱠᱟᱛᱮᱫ ᱠᱚ ᱫᱩᱲᱩᱵ ᱠᱚᱜᱼᱟ ᱠᱤ ᱞᱚᱜᱚᱱ ᱦᱚᱸ ᱠᱟᱹᱢᱤ ᱵᱟᱭ ᱛᱚᱨᱟᱜᱼᱟ ᱟᱨ ᱤᱱᱴᱟᱨᱱᱮᱹᱴ ᱛᱟᱦᱮᱸ ᱞᱮᱱᱠᱷᱟᱱ ᱠᱤ ᱞᱚᱜᱚᱱ ᱞᱚᱜᱚᱱ ᱡᱚᱛᱚᱣᱟᱜ ᱠᱟᱹᱢᱤ ᱦᱩᱭᱩᱜ ᱛᱮ ᱠᱟᱹᱣᱰᱤ ᱠᱚᱦᱚᱸ ᱞᱚᱜᱚᱱ ᱠᱚ ᱧᱟᱢ ᱫᱟᱲᱮᱭᱟᱜᱼᱟ ᱟᱨ ᱵᱟᱝ ᱵᱟᱦᱨᱮ ᱠᱷᱚᱱ ᱦᱚᱸ ᱠᱟᱹᱣᱰᱤ ᱵᱚᱱ ᱧᱟᱢ ᱫᱟᱲᱮᱭᱟᱜᱼᱟ ᱚᱱᱟ ᱞᱟᱹᱜᱤᱫ ᱵᱮᱝᱠ ᱨᱮ ᱤᱱᱴᱟᱨᱱᱮᱹᱴ ᱞᱟᱜᱟ ᱫᱚ ᱟᱹᱰᱤ ᱡᱩᱨᱩᱨᱤ ᱠᱟᱱᱟ